ᱦᱮᱞᱳ ᱤᱧ ᱫᱚ ᱡᱷᱟᱲᱜᱨᱟᱢ ᱦᱚᱱᱚᱛ ᱠᱷᱚᱱᱟᱜ ᱤᱧ ᱞᱟᱹᱭᱫᱟ ᱱᱚᱣᱟ ᱥᱟᱱᱛᱟᱞ ᱥᱚᱢᱟᱡᱽ ᱪᱮᱫᱞᱮᱠᱟᱛᱮ ᱡᱤᱭᱚᱱ ᱠᱚ ᱠᱷᱟᱸᱰᱟᱣᱮᱫ ᱛᱟᱠᱚᱣᱟ

ᱚ ᱟᱨ ᱥᱟᱵᱽᱢᱟᱨᱥᱟᱞ ᱠᱚᱫᱚ ᱵᱟᱹᱱᱩᱜᱼᱟ ᱚ ᱛᱟᱣ ᱪᱮᱫ ᱪᱮᱫ ᱠᱚ ᱪᱟᱥᱟ ᱠᱮᱞᱮᱱᱮ ᱠᱮᱱᱮᱞ ᱫᱟᱜ ᱵᱟᱠᱚ ᱮᱢᱚᱜ ᱜᱮᱛᱮ ᱚ ᱟᱨ ᱯᱩᱠᱷᱨᱤ ᱠᱚ ᱥᱩᱨ ᱥᱩᱯᱩᱨ ᱵᱟᱹᱱᱩᱜᱼᱟ ᱚ ᱛᱟᱣ ᱟᱯᱮᱭᱟᱜ ᱟᱛᱳ ᱨᱮ ᱪᱮᱫ ᱪᱮᱫ ᱠᱚ ᱦᱩᱭᱩᱜ ᱜᱮᱭᱟ ᱢᱟᱱᱮ ᱵᱟᱦᱟ ᱥᱚᱨᱦᱟᱭ ᱚ

ᱦᱩᱸ ᱚ

ᱚ ᱟᱨ ᱛᱟᱦᱞᱮ ᱵᱟᱯᱞᱟ ᱵᱤᱦᱟᱹ ᱠᱚᱫᱚ ᱚ ᱱᱚᱣᱟ ᱠᱚᱜᱮ ᱠᱩᱞᱤ ᱨᱮᱱᱟᱜ ᱛᱟᱦᱮᱸᱞᱮᱱ ᱛᱤᱧᱟᱹ ᱴᱷᱤᱠᱜᱮᱭᱟ ᱛᱟᱦᱞᱮ ᱦᱩᱸ